ᱦᱮᱞᱳ ᱚᱸᱻ ᱚᱸᱻ ᱪᱮᱫ ᱵᱟᱝ ᱫᱚᱨᱠᱟᱨ ᱚᱠᱚᱭ ᱵᱟᱝ ᱪᱮᱫ ᱧᱩᱛᱩᱢ ᱵᱟᱝ ᱦᱟᱸᱜ ᱪᱮᱫ ᱛᱟᱢ ᱚᱸᱻ ᱦᱮᱸ ᱦᱮᱸ ᱦᱮᱸ ᱦᱮᱸ ᱦᱮᱸ ᱟᱞᱮ ᱥᱚᱨᱠᱟᱨᱤ ᱛᱚᱨᱚᱯᱷ ᱠᱷᱚᱡ ᱡᱚᱛᱚ ᱞᱮᱠᱟᱱᱟᱜ ᱵᱮᱵᱚᱥᱛᱷᱟ ᱢᱮᱱᱟᱜᱼᱟ ᱟᱯᱮ ᱯᱷᱳᱱ ᱞᱮᱠᱷᱟᱡ ᱥᱮ ᱱᱚᱢᱵᱟᱨ ᱯᱮ ᱦᱟᱛᱟᱣ ᱞᱮᱠᱷᱟᱡ ᱮᱢᱵᱩᱞᱮᱱᱥ ᱨᱮᱭᱟᱜ ᱱᱟᱢᱵᱟᱨ ᱢᱮᱱᱟᱜᱼᱟ ᱦᱚᱥᱯᱤᱴᱟᱞ ᱯᱮ ᱦᱮᱡ ᱞᱮᱱ ᱦᱮᱸ ᱦᱚᱥᱯᱤᱴᱟᱞ ᱯᱮ ᱦᱮᱡ ᱞᱮᱱᱠᱷᱟᱡ ᱯᱷᱨᱤ ᱛᱮ ᱪᱤᱠᱤᱛᱥᱟ ᱢᱮᱱᱟᱜᱼᱟ ᱩᱱᱟᱹᱜ ᱚᱥᱩᱵᱤᱫᱟ ᱵᱟᱹᱱᱩᱜᱼᱟ ᱱᱚᱰᱮ ᱟᱵᱚ ᱟᱯᱮ ᱚᱱᱟ ᱰᱚᱠᱟ ᱴᱚᱞᱟ ᱯᱟᱥᱮ ᱨᱮᱜᱮ ᱢᱤᱫᱴᱮᱡ ᱥᱟᱵᱼᱥᱮᱱᱴᱟᱨ ᱢᱮᱱᱟᱜᱼᱟ ᱚᱸᱰᱮ ᱯᱮ ᱤᱫᱤ ᱥᱮᱴᱮᱨ ᱞᱮᱠᱚ ᱠᱷᱟᱡ ᱩᱱᱠᱩ ᱟᱞᱮ ᱨᱮᱱ ᱦᱚᱲ ᱢᱮᱱᱟᱜ ᱠᱚᱣᱟ ᱚᱸᱰᱮ ᱩᱱᱠᱩ ᱩᱱᱠᱩ ᱠᱚ ᱨᱤᱥᱤᱵᱽ ᱯᱮᱭᱟ ᱩᱱᱠᱩ ᱡᱩᱫᱤ ᱚᱸᱰᱮ ᱵᱟᱝᱠᱚ ᱫᱟᱲᱮᱭᱟᱜ ᱠᱷᱟᱡ ᱟᱞᱮ ᱥᱩᱯᱟᱨ ᱥᱯᱮᱥᱟᱞᱤᱥᱴ ᱢᱮᱱᱟᱜᱼᱟ ᱰᱟᱹᱦᱤᱡᱩᱲᱤ ᱨᱮ ᱚᱸᱰᱮ ᱯᱮ ᱟᱹᱜᱩ ᱠᱚᱣᱟ ᱪᱤᱠᱤᱛᱥᱟ ᱨᱮᱱᱟᱜ ᱠᱳᱱᱳ ᱠᱷᱚᱨᱪᱟ ᱵᱟᱝ ᱞᱟᱜᱟᱜᱼᱟ ᱟᱨ ᱡᱮᱢᱚᱱ ᱰᱮᱞᱤᱵᱷᱮᱨᱤ ᱠᱚᱠᱚ ᱛᱟᱦᱮᱱ ᱠᱷᱟᱱ ᱩᱱᱠᱩ ᱠᱚᱣᱟᱜ ᱫᱚ ᱟᱨᱦᱚᱸ ᱴᱟᱠᱟᱠᱚ ᱩᱱᱠᱩ ᱠᱚ ᱧᱟᱢᱟ ᱟᱨᱦᱚᱸ ᱛᱮᱦᱮᱧ ᱪᱟᱞᱟᱜ ᱦᱤᱡᱩᱜ ᱨᱮᱱᱟᱜ ᱠᱚᱱᱳ ᱤᱭᱟᱹ ᱵᱟᱝ ᱵᱷᱟᱲᱟ ᱵᱟᱝ ᱞᱟᱜᱟᱜᱼᱟ ᱥᱚᱵ ᱪᱤᱠᱤᱛᱥᱟ ᱵᱮᱵᱚᱥᱛᱷᱟ ᱢᱮᱱᱟᱜᱼᱟ ᱠᱷᱟᱹᱞᱤ ᱟᱯᱮ ᱟᱯᱮ ᱠᱷᱟᱹᱞᱤ ᱥᱮᱴᱮᱨᱚᱜ ᱞᱮᱱᱠᱷᱟᱡ ᱜᱮ ᱟᱯᱮ ᱵᱤᱱᱟᱹ ᱯᱚᱭᱥᱟᱛᱮ ᱪᱤᱠᱤᱛᱥᱟ ᱯᱮ ᱧᱟᱢᱟ ᱟᱨ ᱟᱯᱮ ᱟᱫᱚ ᱠᱳᱱᱚ ᱚᱥᱩᱵᱤᱫᱟ ᱵᱟᱹᱱᱩᱜᱼᱟ ᱟᱯᱮ ᱡᱟᱦᱟᱸ ᱛᱤᱱᱟᱹᱜ ᱜᱨᱟᱢ ᱟᱛᱳ ᱨᱮ ᱢᱮᱱᱟᱜ ᱯᱮ ᱥᱚᱨᱠᱟᱨ ᱥᱚᱨᱠᱟᱨ ᱡᱚᱛᱚᱨᱚᱠᱚᱢᱟᱜ ᱵᱮᱵᱚᱥᱛᱷᱟ ᱠᱟᱜᱼᱟ ᱡᱚᱛᱚ ᱨᱚᱠᱚᱢᱟᱜ ᱵᱮᱵᱚᱥᱛᱷᱟ ᱢᱮᱱᱟᱜᱼᱟ ᱪᱤᱠᱤᱛᱥᱟ ᱵᱮᱵᱚᱥᱛᱷᱟ ᱫᱷᱟᱹᱵᱤᱡ ᱴᱤᱵᱤ ᱦᱩᱭᱩᱜ ᱴᱤᱵᱤ ᱨᱮᱱᱟᱜ ᱨᱟᱱ ᱦᱚᱸ ᱯᱷᱨᱤ ᱯᱷᱨᱤ ᱵᱮᱵᱚᱥᱛᱷᱟ ᱢᱮᱱᱟᱜᱼᱟ ᱠᱳᱱᱳ ᱯᱚᱭᱥᱟ ᱵᱟᱝ ᱞᱟᱜᱟᱼᱟ ᱚᱱᱟ ᱨᱮᱱᱟᱜ ᱜᱤᱫᱽᱨᱟᱹ ᱠᱚ ᱮᱠᱫᱚᱢ ᱥᱚᱨᱠᱟᱨᱤ ᱠᱷᱟᱹᱞᱤ ᱟᱯᱮ ᱟᱛᱳ ᱚᱲᱟᱜ ᱠᱷᱚᱡ ᱥᱚᱦᱚᱨ ᱢᱟᱱᱮ ᱦᱚᱥᱯᱤᱴᱟᱞ ᱯᱮ ᱦᱮᱡ ᱞᱮᱱᱠᱷᱟᱱ ᱜᱮᱛᱚ ᱟᱯᱮ ᱯᱷᱨᱤ ᱛᱮ ᱪᱤᱠᱤᱛᱥᱟ ᱯᱮ ᱧᱟᱢᱟ ᱡᱚᱛᱚ ᱞᱮᱠᱟᱱᱟ ᱵᱮᱵᱚᱥᱛᱷᱟ ᱴᱷᱤᱠ ᱴᱷᱤᱠ ᱴᱷᱤᱠ ᱴᱷᱤᱠ